ᱱᱚᱜᱼᱚᱭ ᱟᱵᱚ ᱢᱟ ᱱᱚᱜᱼᱚᱭ ᱟᱞᱮᱭᱟᱜ ᱴᱚᱴᱷᱟ ᱨᱮᱫᱚ ᱟᱹᱰᱤᱜᱟᱱ ᱦᱚᱲ ᱠᱚ ᱢᱟᱱᱮ ᱢᱮᱱᱟᱜ ᱠᱚᱣᱟ ᱱᱚᱜᱼᱚᱭ ᱥᱟᱨᱱᱟ ᱫᱷᱚᱨᱚᱢ ᱠᱟᱱᱟ ᱟᱵᱚᱣᱟᱜ ᱫᱚ ᱡᱮ ᱟᱹᱰᱤᱜᱟᱱ ᱦᱚᱲ ᱠᱚ ᱦᱤᱡᱩᱜ ᱜᱮᱭᱟ ᱠᱚ ᱫᱷᱚᱨᱚᱢ ᱵᱟᱨᱮ ᱛᱮᱫᱚ ᱱᱚᱜᱼᱚᱭ ᱢᱮᱥᱟᱣᱟᱠᱟᱱ ᱠᱩᱞᱤ ᱠᱩᱯᱩᱞᱤ ᱞᱟᱜᱟᱫ ᱦᱤᱡᱩᱜ ᱜᱮᱭᱟ ᱠᱚ ᱡᱮ ᱟᱵᱚᱣᱟᱜ ᱫᱷᱚᱨᱚᱢ ᱫᱚ ᱱᱚᱣᱟ ᱠᱟᱱ ᱛᱟᱵᱚᱱᱟ ᱢᱮᱱᱛᱮ ᱥᱟᱨᱱᱟ ᱫᱷᱚᱨᱚᱢ ᱠᱟᱱ ᱛᱟᱵᱚᱱᱟ ᱟᱨ ᱱᱚᱣᱟ ᱟᱞᱮᱭᱟᱜ ᱴᱚᱴᱷᱟ ᱨᱮᱫᱚ ᱤᱧᱟᱹᱜ ᱴᱚᱴᱷᱟ ᱨᱮᱫᱚ ᱢᱟᱱᱮ ᱱᱚᱜᱼᱚᱭ ᱡᱷᱚᱛᱚ ᱦᱚᱲ ᱦᱮᱱᱟᱜ ᱠᱚᱣᱟ ᱜᱷᱟᱴᱣᱟᱨ ᱠᱚ ᱟᱨ ᱵᱤᱦᱟᱨᱤ ᱠᱚᱦᱚᱸ ᱢᱮᱱᱟᱜ ᱠᱚᱜᱮᱭᱟ ᱱᱚᱣᱟ ᱟᱞᱮᱭᱟᱜ ᱫᱷᱚᱨᱚᱢ ᱥᱟᱨᱱᱟ ᱫᱷᱚᱨᱚᱢ ᱨᱮᱠᱚ ᱢᱮᱥᱟᱣᱟᱠᱟᱱ ᱜᱮᱭᱟ ᱠᱚ ᱵᱚᱸᱜᱟ ᱵᱩᱨᱩ ᱦᱚᱸ ᱢᱮᱥᱟᱣᱟᱠᱟᱱ ᱜᱮᱭᱟ ᱠᱚ ᱚᱱᱟᱛᱮ ᱱᱟᱯᱟᱭ ᱜᱮ ᱢᱚᱡᱽ ᱜᱮ ᱦᱮᱱᱟᱜ ᱞᱮᱭᱟ ᱪᱟᱸᱫᱟᱭᱟᱞᱮ ᱮᱢᱚᱜ ᱜᱮᱭᱟ ᱠᱚ ᱪᱟᱸᱫᱟ ᱠᱚᱦᱚᱸ ᱠᱚ ᱮᱢᱚᱜ ᱜᱮᱭᱟ ᱠᱚ ᱟᱨ ᱟᱵᱚᱣᱟᱜ ᱫᱚ ᱠᱟᱱᱟ ᱥᱟᱨᱱᱟ ᱫᱷᱚᱨᱚᱢ ᱜᱮ